ᱞᱟᱹᱭᱢᱮ ᱱᱚᱣᱟ ᱪᱤᱲᱤᱭᱟ ᱠᱷᱟᱱᱟ ᱨᱮᱫᱚ ᱟᱹᱰᱤ ᱜᱟᱱ ᱡᱤᱵᱽᱡᱤᱭᱟᱹᱞᱤ ᱢᱮᱱᱟᱜ ᱠᱚᱣᱟ ᱡᱮᱢᱚᱱ ᱢᱮᱱᱟᱜ ᱠᱚᱣᱟ ᱦᱟᱹᱛᱤ ᱛᱟᱹᱨᱩᱵᱽ ᱠᱩᱞᱟᱹᱭ ᱵᱤᱧ ᱢᱮᱱᱟᱜ ᱠᱚᱣᱟ ᱡᱤᱨᱟᱯ ᱢᱮᱱᱟᱜ ᱠᱚᱣᱟ ᱟᱹᱫᱤᱢ ᱢᱟᱱᱩᱥ ᱢᱮᱱᱟᱜ ᱠᱚᱣᱟ ᱛᱮᱞᱮᱯ ᱥᱮ ᱦᱚᱨᱤᱱ ᱥᱮ ᱡᱮᱞ ᱠᱚ ᱢᱮᱛᱟᱣᱟᱠᱚ ᱠᱟᱱᱟ ᱩᱱᱠᱩ ᱦᱚᱸ ᱢᱮᱱᱟᱜ ᱠᱚᱣᱟ ᱦᱮᱸ ᱟᱨ ᱢᱮᱱᱟᱜ ᱠᱚᱣᱟ ᱟᱹᱰᱤᱜᱟᱱ ᱜᱟᱹᱬᱤ ᱢᱮᱱᱟᱜ ᱠᱚᱣᱟ ᱦᱟᱹᱬᱩ ᱢᱮᱱᱟᱜ ᱠᱚᱣᱟ ᱛᱟᱯᱚᱨ ᱵᱟᱱᱟ ᱢᱮᱱᱟᱜ ᱠᱚᱣᱟ ᱦᱮᱸ ᱱᱩᱠᱩ ᱢᱚᱴᱟᱢᱩᱴᱤ ᱱᱚᱰᱮ ᱦᱩᱭᱮᱱᱟ ᱠᱩᱲᱤ ᱵᱚᱪᱷᱚᱨ ᱞᱟᱦᱟ ᱠᱩᱲᱤ ᱵᱚᱪᱷᱚᱨ ᱞᱟᱦᱟ ᱠᱷᱚᱱ ᱱᱚᱰᱮᱞᱮ ᱟᱥᱩᱞ ᱫᱚᱦᱚᱣᱟᱠᱟᱫ ᱠᱚᱣᱟ ᱦᱚᱲ ᱠᱚ ᱦᱮᱡ ᱠᱟᱛᱮ ᱠᱚ ᱧᱮᱧᱮᱞ ᱠᱚ ᱦᱮᱡ ᱠᱟᱛᱮ ᱠᱚ ᱧᱮᱞ ᱤᱫᱤ ᱠᱚᱣᱟ ᱦᱟᱹᱛᱤ ᱫᱚ ᱵᱤᱵᱷᱤᱱᱱᱚ ᱨᱚᱠᱚ ᱯᱟᱞᱦᱟ ᱯᱟᱛᱞᱮ ᱮᱢᱟ ᱠᱚ ᱠᱟᱱᱟ ᱵᱤᱵᱤᱱᱱᱚ ᱨᱚᱠᱚᱢ ᱥᱚᱵᱡᱤ ᱠᱚᱦᱚᱸᱞᱮ ᱮᱢᱟ ᱠᱚ ᱠᱟᱱᱟ ᱟᱨ ᱛᱟᱹᱨᱩᱯᱽ ᱫᱚ ᱵᱟᱡᱟᱨ ᱠᱷᱚᱱ ᱯᱳᱞᱴᱨᱤ ᱡᱤᱞ ᱠᱚᱞᱮ ᱠᱤᱨᱤᱧ ᱟᱹᱜᱩᱣᱟᱠᱚᱣᱟ ᱢᱮᱨᱚᱢ ᱡᱤᱞ ᱠᱚᱞᱮ ᱟᱜᱩᱣᱟᱠᱚᱣᱟ ᱜᱚᱡ ᱢᱮᱨᱚᱢ ᱠᱚ ᱦᱮᱸ ᱟᱨ ᱠᱩᱞᱟᱹᱭ ᱫᱚ ᱱᱟᱱᱟ ᱦᱩᱱᱟᱹᱨ ᱜᱷᱟᱸᱥᱞᱮ ᱤᱨ ᱟᱹᱜᱩᱣᱟᱠᱚᱣᱟ ᱵᱟᱡᱟᱨ ᱠᱷᱚᱱ ᱠᱤᱨᱤᱧ ᱛᱮᱦᱚᱸ ᱧᱟᱢᱚᱜᱼᱟ ᱟᱨ ᱵᱤᱧ ᱫᱚ ᱵᱤᱧ ᱫᱚ ᱩᱱᱠᱩ ᱫᱚ ᱵᱤᱵᱷᱤᱱᱱᱚ ᱨᱚᱠᱚᱢ ᱩᱱᱠᱩ ᱦᱚᱸ ᱡᱤᱞ ᱠᱚᱞᱮ ᱮᱢᱟᱠᱚᱣᱟ ᱨᱚᱴᱮ ᱠᱚᱞᱮ ᱥᱟᱵ ᱟᱹᱜᱩᱣᱟᱠᱚᱣᱟ ᱱᱚᱜᱼᱚ ᱱᱚᱝᱠᱟᱞᱮ ᱠᱷᱟᱣᱟᱣ ᱠᱚᱣᱟ ᱛᱟᱹᱨᱩᱵᱽ ᱦᱚᱸ ᱡᱤᱞ ᱞᱮ ᱠᱤᱨᱤᱧ ᱟᱹᱜᱩᱣᱟᱠᱚᱣᱟ ᱦᱳᱭ ᱱᱚᱜᱼᱚ ᱱᱚᱝᱠᱟ ᱠᱟᱛᱮᱞᱮ ᱟᱹᱥᱩᱞ ᱫᱚᱦᱚᱭᱮᱫ ᱠᱚᱣᱟ ᱡᱚᱛᱚ ᱠᱷᱚᱱ ᱨᱟᱹᱜᱤ ᱡᱤᱵᱽ ᱡᱤᱭᱟᱹᱞᱤ ᱫᱚᱠᱚ ᱦᱩᱭᱩᱜ ᱠᱟᱱᱟ ᱛᱟᱹᱨᱩᱵᱽ ᱛᱟᱹᱨᱩᱵᱽ ᱜᱮ ᱵᱮᱥᱤ ᱠᱚ ᱯᱷᱟᱴᱯᱷᱟᱴᱟᱜᱼᱟ ᱦᱮᱸ ᱮᱠᱫᱚᱢ ᱩᱱᱠᱩ ᱫᱚ ᱡᱚᱛᱚ ᱠᱷᱚᱱ ᱟᱹᱰᱤ ᱨᱟᱹᱜᱤ ᱛᱟᱠᱚ ᱟᱹᱰᱤ ᱠᱚ ᱨᱟᱹᱜᱤᱭᱟ ᱩᱱᱠᱩ ᱫᱚ ᱦᱩᱸ ᱟᱞᱮ ᱫᱚ ᱤᱱᱠᱟᱹ ᱧᱮᱞ ᱞᱟᱹᱜᱤᱫᱛᱮ ᱫᱤᱱᱟᱹᱢ ᱥᱮᱛᱟᱜ ᱫᱚᱥᱴᱟ ᱠᱷᱚᱱ ᱟᱹᱭᱩᱵᱽ ᱪᱷᱚᱴᱟ ᱫᱷᱟᱹᱵᱤᱡ ᱟᱹᱭᱩᱵᱽ ᱪᱷᱚᱴᱟ ᱫᱷᱟᱹᱵᱤᱡᱛᱮ ᱦᱚᱲ ᱠᱚ ᱵᱚᱞᱚ ᱫᱟᱲᱮᱭᱟᱜᱼᱟ ᱱᱚᱣᱟ ᱪᱤᱲᱤᱭᱟᱠᱷᱟᱱᱟᱨᱮ ᱟᱨᱠᱚ ᱧᱮᱞ ᱫᱟᱲᱮᱭᱟᱠᱚᱣᱟ ᱦᱮᱸ ᱴᱤᱠᱤᱴ ᱨᱮᱱᱟᱜ ᱜᱚᱱᱚᱝ ᱫᱚ ᱱᱤᱛᱳᱜ ᱫᱚ ᱫᱚᱥ ᱴᱟᱠᱟ ᱦᱮᱸ ᱢᱤᱢᱤᱫ ᱦᱚᱲ ᱫᱚ ᱫᱚᱥ ᱴᱟᱠᱟ ᱟᱨ ᱜᱤᱫᱽᱨᱟᱹ ᱠᱚᱫᱚ ᱢᱚᱬᱮ ᱴᱟᱠᱟ ᱟᱨ ᱥᱠᱩᱞ ᱜᱤᱫᱽᱨᱟᱹ ᱠᱚᱦᱚᱸ ᱢᱚᱬᱮ ᱴᱟᱠᱟ ᱦᱮᱸ ᱢᱮᱛᱟᱭᱟᱞᱮ ᱵᱮᱥᱤ ᱫᱚ ᱵᱟᱝ ᱡᱟᱹᱥᱛᱤᱭᱟ ᱱᱚᱜᱼᱚ ᱱᱚᱝᱠᱟ ᱞᱮ ᱫᱚᱦᱚᱣᱟᱠᱟᱫᱟ ᱦᱮᱸ ᱦᱮᱸᱛᱚ ᱴᱷᱤᱠ ᱟᱪᱷᱮ ᱦᱮᱸ ᱦᱤᱡᱩᱜ ᱯᱮ